ᱤᱧᱫᱚ ᱯᱟᱭᱨᱟᱜ ᱫᱚ ᱟᱹᱰᱤ ᱜᱟᱱᱤᱧ ᱠᱩᱥᱤᱭᱟᱜᱼᱟ ᱤᱧᱫᱚ ᱤᱧ ᱵᱟᱵᱟ ᱴᱷᱮᱱᱠᱷᱚᱱ ᱯᱟᱭᱨᱟᱫᱚᱧ ᱪᱤᱫ ᱠᱟᱫᱟ ᱟᱹᱰᱤ ᱢᱚᱡᱽ ᱤᱧ ᱪᱮᱫ ᱠᱟᱣ ᱫᱤ ᱧᱟᱹᱭ ᱤᱧ ᱵᱟᱵᱟ ᱟᱞᱮ ᱯᱩᱠᱠᱷᱨᱤ ᱜᱟᱰᱟ ᱚᱱᱟ ᱠᱚᱨᱮᱧ ᱯᱟᱭᱨᱟ ᱞᱟᱜᱟᱣ ᱠᱟᱱᱟ ᱚᱱᱟ ᱥᱟᱶ ᱥᱟᱶᱛᱮ ᱫᱤᱜᱷᱟᱧ ᱪᱟᱞᱟᱣ ᱞᱮᱱᱟ ᱚᱸᱰᱮ ᱦᱚᱸᱧ ᱞᱮ ᱯᱟᱭᱨᱟ ᱞᱮᱱᱟ ᱤᱧᱨᱮᱱ ᱜᱟᱛᱮᱠᱩ ᱥᱟᱶᱛᱮᱧ ᱪᱟᱞᱟᱣ ᱞᱮᱱᱟ ᱟᱭᱢᱟ ᱦᱚᱲᱞᱮ ᱪᱟᱞᱟᱣ ᱞᱮᱱᱟ ᱚᱸᱰᱮᱧ ᱯᱟᱭᱨᱟ ᱞᱮᱱᱟ